ᱟᱞᱮ ᱱᱤᱭᱟᱹ ᱟᱞᱮ ᱱᱤᱭᱟᱹ ᱩᱛᱛᱚᱨ ᱫᱤᱱᱟᱡᱽᱯᱩᱨ ᱨᱮᱫᱚ ᱯᱟᱹᱧᱪᱤ ᱯᱟᱨᱦᱟᱲ ᱠᱚ ᱛᱤᱧᱫᱟ ᱛᱚ ᱥᱮᱫᱟᱭ ᱫᱚ ᱢᱟᱱᱮ ᱛᱤ ᱛᱮᱠᱚ ᱛᱤᱧᱮᱫ ᱛᱟᱦᱮᱱᱟ ᱢᱟᱱᱮ ᱱᱤᱛᱚᱜ ᱫᱚ ᱢᱮᱹᱥᱤᱱ ᱵᱟᱦᱟᱞᱱᱟ ᱢᱮᱹᱥᱤᱱ ᱛᱮᱠᱚ ᱛᱮᱧᱫᱟ ᱟᱨ ᱚᱱᱟ ᱠᱚ ᱠᱤᱪᱨᱤᱡ ᱵᱮᱱᱟᱣᱛᱮ ᱟᱭᱢᱟ ᱨᱚᱠᱚᱢ ᱥᱩᱛᱟᱹᱢ ᱞᱟᱜᱟᱜ ᱠᱟᱱᱟ ᱨᱚᱝ ᱞᱟᱜᱟᱜ ᱠᱟᱱᱟ ᱛᱳ ᱟᱞᱮ ᱟᱞᱮ ᱱᱤᱭᱟᱹ ᱠᱚᱨᱮᱫ ᱚᱱᱟ ᱠᱚ ᱵᱮᱱᱟᱣ ᱠᱟᱛᱮᱫ ᱟᱛᱳ ᱟᱛᱳ ᱠᱚ ᱟᱹᱠᱷᱨᱤᱧᱫᱟ ᱛᱟᱨᱯᱚᱨᱮ ᱫᱚᱠᱟᱱ ᱦᱚᱸ ᱢᱮᱱᱟᱜᱼᱟ ᱚᱱᱟᱠᱚ ᱠᱤᱨᱤᱧ ᱟᱹᱠᱷᱨᱤᱧ ᱠᱟᱛᱮᱫ ᱢᱟᱱᱮ ᱡᱚᱛᱚ ᱦᱚᱲ ᱠᱚ ᱟᱯᱟᱥᱩᱞᱚᱜ ᱠᱟᱱᱟ